ᱤᱧᱟᱹᱜ ᱠᱩᱥᱤᱭᱟᱱᱟᱜ ᱯᱟᱛᱷᱟᱢ ᱫᱚ ᱯᱷᱟᱹᱜᱩᱱ ᱱᱚᱣᱟ ᱠᱷᱚᱵᱚᱨ ᱠᱟᱜᱚᱡᱽ ᱨᱮᱫᱚ ᱟᱹᱫᱤᱵᱟᱹᱥᱤ ᱥᱮ ᱥᱟᱱᱛᱟᱲ ᱠᱚᱣᱟᱜ ᱠᱷᱚᱵᱚᱨ ᱠᱚ ᱯᱟᱥᱱᱟᱜ ᱠᱟᱱᱟ ᱟᱨ ᱱᱚᱣᱟ ᱫᱚ ᱢᱤᱫᱴᱟᱱ ᱚᱞᱪᱤᱠᱤ ᱛᱮᱜᱮ ᱯᱟᱥᱱᱟᱜ ᱠᱟᱱᱟ ᱡᱟᱦᱟᱸ ᱫᱚ ᱥᱟᱱᱛᱟᱲᱤ ᱵᱷᱟᱥᱟ ᱦᱟᱨᱟᱼᱵᱩᱨᱩ ᱞᱟᱹᱜᱤᱫ ᱮ ᱠᱟᱹᱢᱤ ᱠᱟᱱᱟ ᱯᱷᱟᱹᱜᱩᱱ ᱯᱟᱛᱷᱟᱢ ᱨᱮᱫᱚ ᱟᱭᱢᱟ ᱞᱮᱠᱟᱱ ᱥᱟᱱᱛᱟᱲ ᱥᱮ ᱟᱹᱫᱤᱵᱟᱹᱥᱤ ᱜᱟᱛᱟᱠ ᱨᱮᱱ ᱦᱚᱲ ᱠᱚᱣᱟᱜ ᱟᱱᱟᱴ ᱮᱸᱴᱠᱮᱴᱚᱬᱮ ᱠᱚ ᱥᱟᱵ ᱨᱟᱠᱟᱵ ᱮᱫᱟᱭ ᱩᱱᱠᱩ ᱚᱠᱟ ᱞᱮᱠᱟ ᱛᱮᱠᱚ ᱞᱟᱦᱟᱱᱛᱤ ᱦᱤᱡᱩᱜᱼᱟ ᱥᱮ ᱞᱟᱦᱟᱱᱛᱤᱜ ᱟᱠᱚ ᱦᱟᱨᱟᱼᱵᱩᱨᱩᱜ ᱟᱠᱚ ᱥᱮ ᱚᱞ ᱯᱟᱲᱦᱟᱣ ᱵᱩᱫᱽᱫᱷᱤ ᱵᱤᱨᱫᱟᱹᱛᱮ ᱥᱮ ᱟᱹᱠᱤᱞ ᱜᱮᱭᱟᱱ ᱛᱮᱠᱚ ᱞᱟᱦᱟᱜᱼᱟ ᱥᱮ ᱟᱠᱚᱣᱟᱜ ᱱᱟᱱᱟ ᱦᱩᱱᱟᱹᱨ ᱟᱱᱟᱴ ᱠᱟᱹᱣᱰᱤ ᱟᱱᱟᱴ ᱠᱚ ᱠᱷᱚᱱ ᱠᱚ ᱨᱟᱲᱟ ᱫᱩᱜᱩᱜᱼᱟ ᱱᱟᱱᱟ ᱦᱩᱱᱟᱹᱨ ᱫᱤᱥᱚᱢ ᱨᱮᱱᱟᱜ ᱥᱟᱶᱛᱟ ᱨᱮᱱᱟᱜ ᱥᱮ ᱨᱟᱡᱽᱟᱹᱨᱤ ᱫᱷᱚᱨᱚᱢ ᱟᱹᱨᱤ ᱥᱟᱱᱟᱢ ᱞᱮᱠᱟᱱ ᱟᱱᱟᱴ ᱮᱸᱴᱠᱮᱴᱚᱬᱮ ᱠᱚᱭ ᱥᱟᱵ ᱨᱟᱠᱟᱵ ᱮᱫᱟ ᱢᱟᱹᱱᱢᱤ ᱛᱟᱞᱟ ᱨᱮᱭ ᱥᱚᱫᱚᱨ ᱥᱟᱢᱟᱝ ᱮᱫᱟ ᱟᱨ ᱡᱩᱫᱟᱹ ᱡᱩᱫᱟᱹ ᱴᱚᱴᱷᱟ ᱠᱚᱨᱮᱭᱟᱜ ᱠᱷᱚᱵᱚᱨ ᱠᱚ ᱥᱮ ᱵᱚᱨᱜᱚᱱ ᱠᱚ ᱚᱱᱟ ᱠᱚᱭ ᱛᱩᱢᱟᱹᱞ ᱠᱟᱛᱮᱫ ᱥᱟᱱᱟᱢ ᱦᱚᱲ ᱴᱷᱮᱡ ᱮ ᱥᱚᱫᱚᱨ ᱥᱟᱢᱟᱝ ᱮᱫᱟ ᱱᱚᱣᱟ ᱞᱮᱠᱟᱛᱮ ᱱᱚᱣᱟ ᱫᱚ ᱟᱨᱦᱚᱸ ᱯᱟᱥᱱᱟᱣ ᱞᱟᱹᱠᱛᱤ ᱠᱟᱱᱟ ᱱᱚᱣᱟ ᱠᱷᱚᱵᱚᱨ ᱠᱟᱜᱚᱡᱽ ᱥᱟᱱᱟᱢ ᱚᱲᱟᱜ ᱨᱮ ᱥᱮᱴᱮᱨ ᱞᱟᱹᱠᱛᱤ ᱠᱟᱱᱟ ᱟᱨ ᱡᱷᱚᱛᱚ ᱦᱚᱲ ᱯᱟᱲᱦᱟᱣ ᱞᱟᱹᱠᱛᱤ ᱠᱟᱱᱟ ᱡᱟᱦᱟᱸ ᱟᱵᱚᱣᱟᱜ ᱥᱟᱱᱛᱟᱲᱤ ᱯᱟᱹᱨᱥᱤ ᱦᱟᱨᱟᱼᱵᱩᱨᱩ ᱞᱟᱹᱜᱤᱫ ᱛᱮ ᱚᱞᱪᱤᱠᱤᱛᱮ ᱚᱠᱟ ᱞᱮᱠᱟ ᱫᱤᱱᱟᱹᱢ ᱜᱮ ᱮᱴᱟᱜ ᱯᱟᱹᱨᱥᱤ ᱨᱮᱱᱟᱜ ᱡᱮᱞᱮᱠᱟ ᱠᱷᱚᱵᱚᱨ ᱠᱟᱜᱚᱡᱽ ᱠᱚ ᱩᱪᱷᱟᱹᱱᱚᱜ ᱠᱟᱱᱟ ᱟᱵᱚ ᱥᱟᱱᱛᱟᱲᱤ ᱯᱟᱹᱨᱥᱤ ᱛᱮᱦᱚᱸ ᱡᱟᱛᱮ ᱩᱪᱷᱟᱹᱱᱚᱜ ᱢᱟ ᱱᱚᱣᱟ ᱠᱷᱚᱵᱚᱨ ᱠᱟᱜᱚᱡᱽ ᱫᱤᱱᱟᱹᱢ ᱜᱮᱵᱚᱱ ᱧᱟᱢ ᱫᱟᱲᱮᱭᱟᱜ ᱢᱟ ᱚᱱᱟ ᱞᱟᱹᱜᱤᱫ ᱛᱮ ᱥᱟᱱᱟᱢ ᱠᱚᱴᱷᱮᱱ ᱱᱮᱦᱚᱨ ᱡᱟᱛᱮ ᱱᱚᱣᱟᱵᱚᱱ ᱯᱟᱲᱦᱟᱣ ᱢᱟ